ᱟᱛᱳ ᱴᱚᱴᱷᱟ ᱨᱮᱭᱟᱜ ᱞᱟᱠᱪᱟᱨ ᱩᱯᱨᱩᱢ ᱡᱚᱜᱟᱣ ᱫᱚᱦᱚ ᱥᱮ ᱯᱟᱱᱟᱣ ᱨᱮ ᱥᱮᱨᱣᱟ ᱨᱮᱭᱟᱜ ᱮᱱᱮᱡ ᱫᱚ ᱟᱹᱰᱤᱜᱮ ᱮᱱᱮᱢ ᱢᱮᱱᱟᱜᱼᱟ ᱡᱟᱦᱟᱸ ᱫᱚ ᱞᱟᱠᱪᱟᱨ ᱟᱱᱟᱜ ᱢᱤᱫᱴᱟᱱ ᱮᱱᱮᱡ ᱛᱟᱞᱟ ᱛᱮᱜᱮ ᱢᱟᱹᱱᱢᱤ ᱟᱭᱟᱜ ᱡᱟᱹᱛᱤ ᱫᱷᱚᱨᱚᱢ ᱨᱮᱭᱟᱜ ᱩᱯᱨᱩᱢᱮ ᱥᱚᱫᱚᱨᱟ ᱟᱭᱟᱜ ᱮᱱᱮᱡ ᱛᱟᱞᱟ ᱛᱮᱜᱮ ᱟᱭᱟᱜ ᱠᱟᱞᱪᱟᱨ ᱮ ᱵᱟᱧᱪᱟᱣ ᱫᱚᱦᱚᱭᱟ ᱢᱤᱫᱴᱟᱱ ᱮᱱᱮᱡ ᱛᱟᱞᱟ ᱛᱮᱜᱮ ᱢᱟᱹᱱᱢᱤ ᱵᱷᱮᱜᱟᱨ ᱵᱷᱮᱜᱟᱨ ᱩᱯᱨᱩᱢᱮ ᱮᱢᱟ ᱩᱱᱤ ᱢᱟᱹᱱᱢᱤ ᱫᱚ ᱚᱠᱟ ᱡᱟᱹᱛᱤ ᱨᱮᱱ ᱠᱟᱱᱟᱭ ᱢᱮᱱᱛᱮ ᱚᱱᱟᱛᱮ ᱢᱮᱱᱚᱜᱚᱜᱼᱟ ᱮᱱᱮᱡ ᱨᱮᱭᱟᱜ ᱮᱱᱮᱢ ᱫᱚ ᱟᱹᱰᱤᱜᱮ ᱢᱮᱱᱟᱜᱼᱟ